ᱤᱧ ᱥᱠᱮᱪ ᱠᱷᱚᱱ ᱟᱹᱰᱤ ᱠᱤᱪᱷᱩ ᱵᱮᱱᱟᱣ ᱨᱮᱭᱟᱜ ᱤᱧ ᱠᱩᱨᱩᱢᱩᱴᱩ ᱟᱠᱟᱫᱟ ᱟᱨ ᱚᱱᱟ ᱥᱠᱮᱪ ᱠᱚ ᱵᱟᱨᱚ ᱵᱚᱨᱚᱱ ᱨᱚᱝ ᱠᱚᱛᱤᱧ ᱨᱚᱝ ᱟᱠᱟᱫᱼᱟ ᱡᱟᱦᱟᱸ ᱞᱮᱠᱟ ᱦᱩᱭᱱᱟ ᱵᱟᱦᱟ ᱠᱚ ᱟᱨ ᱯᱷᱳᱴᱳ ᱥᱤᱫᱩᱼᱠᱟᱹᱱᱩ ᱪᱟᱸᱫᱽ ᱵᱷᱟᱭᱨᱳ ᱦᱩᱞ ᱜᱟᱹᱨᱭᱟᱹ ᱠᱚᱣᱟᱜ ᱯᱷᱚᱴᱳ ᱠᱚ ᱩᱱᱠᱩᱣᱟᱜ ᱦᱚᱸ ᱵᱮᱱᱟᱣ ᱠᱟᱛᱮᱫ ᱤᱧᱟᱹᱜ ᱚᱲᱟᱜ ᱨᱤᱧ ᱟᱠᱟ ᱟᱠᱟᱫᱼᱟ ᱟᱨ ᱚᱱᱟ ᱠᱚᱛᱮ ᱤᱧᱟᱹᱜ ᱚᱲᱟᱜ ᱫᱩᱣᱟᱹᱨ ᱠᱚᱧ ᱥᱟᱡᱟᱣ ᱟᱠᱟᱫᱼᱟ ᱵᱟᱨᱚ ᱵᱟᱨᱚᱱ ᱨᱚᱝ ᱠᱟᱛᱮ ᱟᱹᱰᱤ ᱢᱚᱡᱽ ᱜᱮ ᱧᱮᱞᱚᱜ ᱠᱟᱱᱟ ᱟᱨ ᱚᱱᱟ ᱥᱠᱮᱪ ᱠᱚᱦᱚᱸ ᱟᱹᱰᱤ ᱜᱮ ᱵᱮᱥᱜᱮ ᱧᱮᱞᱚᱜ ᱠᱟᱱᱟ ᱢᱚᱡᱽ ᱜᱮ ᱚᱱᱟ ᱠᱚᱦᱚᱸ ᱟᱹᱰᱤᱜᱮ ᱢᱚᱡᱽ ᱜᱮ ᱥᱟᱡᱟᱣ ᱠᱟᱱᱟ ᱟᱨ ᱡᱟᱦᱟᱸᱭ ᱠᱚ ᱡᱩᱫᱤ ᱧᱟᱢ ᱠᱷᱟᱱ ᱠᱚ ᱩᱱᱠᱩ ᱯᱚᱭᱥᱟ ᱫᱤᱭᱮ ᱜᱮ ᱚᱱᱟ ᱥᱠᱮᱪ ᱠᱚᱫᱚ ᱟᱨ ᱤᱧ ᱚᱲᱟᱜ ᱦᱚᱸᱧ ᱥᱚᱡᱟᱣ ᱦᱚᱸᱧ ᱥᱚᱡᱟᱣᱟ ᱚᱱᱟ ᱥᱠᱮᱪ ᱠᱚ